ᱤᱧ ᱡᱚᱠᱷᱚᱱ ᱠᱟᱹᱢᱤ ᱚᱠᱛᱚ ᱨᱮ

ᱚᱥᱩᱵᱤᱫᱟ ᱜᱮ ᱦᱩᱭ ᱞᱮᱱᱟ ᱪᱮᱫᱟᱜ ᱵᱟᱝ ᱠᱟᱹᱢᱤ ᱠᱟᱹᱢᱤ ᱛᱩᱞᱩᱡ ᱜᱮ ᱢᱤᱫᱴᱟᱝ ᱢᱮᱥᱤᱱ

ᱚᱱᱟ ᱢᱮᱥᱤᱱ ᱠᱷᱟᱨᱟᱯ ᱠᱟᱛᱮᱫ ᱩᱱᱤ ᱵᱟᱭ ᱵᱟᱰᱟᱭᱟ ᱵᱟᱭ ᱵᱟᱰᱟᱭ ᱠᱟᱨᱚᱱ ᱛᱮ ᱪᱮᱫ ᱮ ᱪᱮᱠᱟᱭᱟ ᱵᱟᱭ ᱵᱟᱭ ᱵᱟᱜᱟᱣ ᱫᱟᱲᱮᱜ ᱠᱟᱱᱟ ᱚᱱᱟ ᱚᱱᱟ ᱢᱚᱫᱽᱫᱷᱮᱨᱮ ᱤᱧ ᱵᱟᱲᱟᱭ ᱵᱟᱲᱟᱭ ᱵᱟᱲᱟᱭ ᱢᱟᱫᱽᱫᱷᱚᱢ ᱨᱮ ᱪᱮᱫ ᱮ ᱪᱮᱠᱟᱣᱟᱠᱟᱜᱼᱟ ᱤᱧ ᱴᱷᱮᱱ ᱦᱮᱡ ᱟᱠᱟᱱᱟ ᱦᱮᱡ ᱠᱟᱛᱮ ᱞᱟᱹᱭ ᱟᱹᱫᱤᱧᱟ ᱱᱚᱝᱠᱟ ᱱᱚᱝᱠᱟ ᱡᱮ ᱢᱮᱥᱤᱱ ᱵᱟᱹᱲᱤᱡ ᱟᱠᱟᱱᱟ ᱢᱟ ᱛᱟᱦᱚᱞᱮ ᱴᱷᱤᱠ ᱢᱮ ᱚᱱᱟ ᱢᱚᱫᱽᱫᱷᱮᱨᱮ ᱤᱧ ᱪᱮᱫ ᱤᱧ ᱪᱮᱠᱟᱣᱟᱠᱟᱫᱟ ᱤᱧ ᱵᱟᱲᱟᱭᱟ ᱪᱟᱞᱟᱣ ᱱᱟᱹᱧ ᱪᱟᱞᱟᱣ ᱠᱟᱛᱮᱧ ᱧᱮᱞ ᱠᱮᱫᱟ ᱡᱮ ᱱᱚᱣᱟ ᱢᱮᱥᱤᱱ ᱨᱮᱫᱚ ᱞᱟᱭᱤᱱ ᱫᱚ ᱵᱟᱝ ᱦᱤᱡᱩᱜ ᱠᱟᱱᱟ ᱪᱮᱫᱟᱜ ᱵᱟᱝ ᱚᱱᱟ ᱢᱚᱫᱽᱫᱷᱮᱨᱮ ᱞᱟᱭᱤᱱ ᱪᱮᱫᱟᱜ ᱵᱟᱝ ᱦᱤᱡᱩᱜ ᱠᱟᱱᱟ ᱤᱧ ᱧᱮᱞ ᱠᱤᱫᱟᱹᱧ ᱠᱚᱲᱮ ᱜᱩᱸᱡᱟᱹᱣ ᱟᱠᱟᱫᱟ ᱛᱟᱨ ᱢᱟ ᱛᱚᱯᱟᱜ ᱟᱠᱟᱱ ᱪᱮᱠᱟᱭ ᱜᱩᱛᱩᱭᱟ ᱜᱩᱛᱩ ᱞᱮᱠᱷᱟᱱ ᱢᱟ ᱚᱱᱟ ᱢᱟ ᱵᱟᱝ ᱪᱟᱹᱞᱩᱜ ᱠᱟᱱᱟ ᱢᱮᱥᱤᱱ ᱜᱮ ᱛᱟᱨ ᱟᱥᱚᱞ ᱛᱚᱯᱟᱜ ᱟᱠᱟᱱᱟ ᱚᱱᱟ ᱢᱚᱫᱽᱫᱷᱮᱨᱤᱧ ᱧᱮᱞ ᱠᱮᱫᱟ ᱤᱧ ᱟᱨ ᱡᱚᱭᱮᱱ ᱠᱟᱛᱮᱫ ᱡᱚᱭᱮᱱ ᱠᱤᱫᱟᱹᱧ ᱜᱩᱛᱩ ᱠᱤᱫᱟᱹᱧ ᱛᱚᱵᱮ ᱛᱮᱫ ᱟᱹᱰᱤ ᱢᱚᱡᱽ ᱜᱮ ᱛᱟᱭᱚᱢ ᱛᱮ ᱚᱱᱟ ᱢᱮᱥᱤᱱ ᱞᱟᱭᱤᱱ ᱵᱚᱞᱮ ᱦᱮᱡ ᱮᱱᱟ ᱟᱹᱰᱤ ᱢᱚᱡᱽ ᱛᱮᱜᱮ ᱮᱭ ᱠᱟᱨᱚᱱ ᱛᱮ ᱚᱱᱟ ᱢᱮᱥᱤᱱ ᱪᱟᱹᱞᱩᱭᱮᱱᱟ